ᱦᱮᱸ ᱟᱵᱚᱣᱟᱜ ᱤᱭᱟᱹ ᱥᱟᱱᱛᱟᱲ ᱛᱮᱦᱚᱸ ᱡᱚᱢ ᱡᱤᱱᱤᱥ ᱫᱚ ᱦᱮᱲᱮᱢᱟᱜ ᱫᱚ ᱦᱮᱱᱟᱜ ᱜᱮᱭᱟ ᱤᱭᱟᱹ ᱠᱟᱛᱟᱨᱤ ᱨᱮᱭᱟᱜ ᱦᱚᱸ ᱜᱩᱲ ᱫᱚ ᱵᱟᱱᱟᱜᱠᱟᱱ ᱜᱮᱭᱟ ᱚᱱᱟ ᱦᱚᱸ ᱡᱚᱢ ᱡᱤᱱᱤᱥ ᱠᱟᱱ ᱜᱮᱭᱟ ᱛᱟᱞᱮ ᱨᱮᱭᱟᱜ ᱦᱚᱸ ᱜᱩᱲ ᱵᱟᱱᱟᱜ ᱠᱟᱱ ᱜᱮᱭᱟ ᱚᱱᱟ ᱦᱚᱸ ᱢᱤᱴᱷᱟᱹ ᱜᱮᱭᱟ ᱟᱨ ᱢᱟᱫᱷᱩ ᱨᱮᱭᱟᱜ ᱜᱩᱲ ᱦᱚᱸ ᱚᱱᱟ ᱦᱚᱸ ᱢᱤᱴᱷᱟᱹ ᱜᱮᱭᱟ ᱚᱱᱟ ᱦᱚᱸ ᱨᱟᱱ ᱠᱚᱨᱮ ᱦᱚᱸ ᱞᱟᱜᱟᱜᱼᱟ ᱟᱨ ᱡᱚᱢ ᱦᱚᱸᱵᱚ ᱡᱚᱢ ᱜᱮᱭᱟ ᱜᱩᱲ ᱯᱤᱴᱷᱟᱹ ᱦᱚᱸ ᱢᱤᱴᱷᱟᱹ ᱜᱮ ᱦᱩᱭᱩᱜ ᱠᱟᱱᱟ ᱟᱨ ᱦᱮᱸ ᱚᱱᱟ ᱠᱷᱚᱱ ᱜᱮ ᱢᱤᱴᱷᱟᱹ ᱫᱚ ᱦᱩᱭᱩᱜ ᱠᱟᱱᱟ ᱡᱚᱢ ᱡᱤᱱᱤᱥ ᱠᱷᱚᱱ ᱜᱮ ᱨᱟᱥᱜᱩᱞᱞᱟ ᱦᱚᱸ ᱵᱟᱱᱟᱜ ᱠᱟᱱᱟ ᱟᱨ ᱯᱮᱲᱟ ᱠᱚᱦᱚᱸ ᱵᱟᱱᱟ ᱠᱟᱱᱟ ᱚᱱᱟ ᱦᱚᱸ ᱢᱤᱴᱷᱟᱹ ᱡᱤᱱᱤᱥ ᱠᱟᱱ ᱜᱮᱭᱟ